ᱤᱧ ᱫᱚ ᱢᱤᱫᱴᱟᱝ ᱮᱛᱷᱮᱞᱤᱴ ᱠᱟᱹᱱᱟᱹᱧ ᱟᱨ ᱫᱟᱹᱲᱤᱧ ᱠᱩᱥᱤᱭᱟᱜᱼᱟ ᱤᱧᱟᱹᱜ ᱨᱩᱴᱤᱱ ᱫᱚ ᱯᱩᱭᱞᱩ ᱫᱚ ᱟᱞᱜᱟᱣᱟᱜ ᱤᱧ ᱯᱮᱠᱴᱤᱥᱟ ᱚᱱᱟ ᱛᱟᱭᱚᱢ ᱚᱱᱟ ᱠᱚᱧ ᱥᱚᱲᱠᱚ ᱞᱮᱠᱷᱟᱱ ᱡᱩᱴᱤᱞ ᱞᱟᱜ ᱤᱧ ᱯᱮᱠᱴᱤᱥᱟ ᱯᱩᱭᱞᱩ ᱥᱮᱫ ᱫᱚ ᱠᱚᱢ ᱧᱚᱜ ᱤᱧ ᱯᱮᱠᱴᱤᱥᱟ ᱵᱟᱨ ᱯᱟᱠ ᱯᱮ ᱯᱟᱠ ᱤᱧ ᱫᱟᱹᱲᱟ ᱚᱱᱟᱠᱚ ᱦᱩᱭ ᱯᱚᱨᱮ ᱤᱧᱟᱹᱜ ᱫᱚᱢ ᱠᱚ ᱵᱟᱹᱭᱥᱟᱹᱣ ᱞᱮᱱ ᱠᱷᱟᱱ ᱛᱟᱨᱯᱚᱨᱮ ᱠᱮᱴᱮᱡ ᱥᱮᱫ ᱤᱧ ᱪᱟᱞᱟᱜᱼᱟ ᱩᱱ ᱫᱚ ᱫᱚᱥ ᱯᱟᱠ ᱯᱚᱱᱮᱨᱚ ᱯᱟᱠ ᱤᱧ ᱫᱟᱹᱲᱟ ᱱᱤᱝᱠᱟᱹ ᱠᱟᱛᱮᱜ ᱜᱮ ᱤᱧ ᱫᱚ ᱫᱤᱱᱟᱹᱢ ᱫᱤᱱ ᱨᱮᱱᱟᱜ ᱨᱩᱴᱤᱱ ᱠᱚᱫᱚᱧ ᱪᱮᱫᱟ ᱯᱷᱤᱨ